ᱤᱧᱟᱹᱜ ᱜᱷᱟᱨᱚᱸᱡᱽ ᱨᱮ ᱱᱚᱝᱠᱟᱱ ᱠᱤᱪᱷᱩ ᱞᱟᱪᱟᱨᱟᱱ ᱥᱮᱨᱣᱟ ᱢᱮᱱᱟᱜᱼᱟ ᱡᱟᱦᱟᱸ ᱨᱮᱭᱟᱜ ᱡᱮᱞᱮᱧ ᱱᱟᱜᱟᱢ ᱢᱮᱱᱟᱜᱼᱟ ᱛᱮᱦᱮᱧ ᱦᱚᱸ ᱚᱱᱟ ᱯᱟᱞᱟᱣ ᱦᱩᱭᱩᱜ ᱠᱟᱱᱟ ᱡᱟᱦᱟᱸ ᱫᱚ ᱵᱟᱯᱞᱟ ᱵᱷᱟᱱᱰᱟᱱ ᱪᱷᱟᱹᱴᱭᱟᱹᱨ ᱵᱚᱸᱜᱟ ᱵᱳᱨᱳ ᱥᱮ ᱠᱟᱨᱟᱢ ᱡᱟᱦᱟᱱᱟᱜ ᱨᱮᱜᱮ ᱟᱵᱚ ᱦᱟᱺᱰᱤ ᱛᱮ ᱟᱵᱚ ᱨᱮᱱ ᱵᱚᱸᱜᱟ ᱵᱳᱨᱳ ᱵᱚᱱ ᱥᱮ ᱩᱱᱠᱩ ᱛᱟᱞᱟ ᱨᱮ ᱵᱚᱱ ᱨᱚᱲ ᱥᱟᱸᱜᱮ ᱠᱟᱜᱼᱟ ᱦᱟᱺᱰᱤ ᱛᱮ ᱜᱮ ᱵᱚᱱ ᱢᱟᱱᱚᱛ ᱠᱚᱛᱟ ᱵᱚᱱᱟ ᱟᱨ ᱴᱷᱟᱹᱣᱠᱟᱹ ᱡᱟᱦᱟᱱ ᱡᱤᱱᱤᱥ ᱟᱵᱚ ᱯᱚᱨᱚᱵᱽ ᱥᱮ ᱵᱟᱯᱞᱟ ᱮᱢᱟᱱ ᱠᱚ ᱨᱮ ᱵᱚᱱ ᱵᱮᱵᱚᱦᱟᱨᱟ ᱚᱱᱟ ᱫᱚ ᱦᱩᱭᱩᱜ ᱠᱟᱱᱟ ᱦᱟᱺᱰᱤ ᱜᱮ ᱯᱟᱹᱦᱤᱞ ᱦᱟᱯᱲᱟᱢ ᱠᱚ ᱥᱮ ᱟᱵᱚ ᱣᱟᱜ ᱨᱟᱭᱨᱤᱛ ᱨᱮ ᱱᱚᱣᱟ ᱜᱮ ᱢᱮᱱᱟᱜᱼᱟ

ᱡᱟᱦᱟᱱᱟᱜ ᱨᱮᱜᱮ ᱟᱵᱚ ᱵᱚᱸᱜᱟ ᱟᱵᱚᱱ ᱥᱮ ᱯᱚᱨᱚᱵᱚᱜᱼᱟ ᱥᱮ ᱵᱟᱯᱞᱟᱜ ᱟᱵᱚᱱ ᱵᱷᱟᱱᱰᱟᱱᱚᱜᱼᱟ ᱟᱵᱚᱱ ᱱᱚᱣᱟ ᱦᱟᱺᱰᱤ ᱛᱮ ᱜᱮ ᱟᱵᱚ ᱨᱮᱱ ᱵᱟᱸᱜᱟ ᱵᱳᱨᱳ ᱧᱩᱛᱩᱢ ᱠᱟᱛᱮᱜ ᱥᱮ ᱪᱷᱩᱛ ᱚᱲᱟᱜ ᱠᱚᱨᱮ ᱥᱮ ᱡᱟᱦᱟᱱᱟᱜ ᱠᱚᱨᱮ ᱜᱮ ᱟᱵᱚ ᱱᱚᱣᱟ ᱱᱚᱣᱟ ᱦᱟᱺᱰᱤ ᱛᱮ ᱜᱮ ᱟᱵᱚ ᱨᱮᱱ ᱵᱚᱸᱜᱟ ᱵᱳᱨᱳ ᱫᱚ ᱵᱚᱱ ᱨᱚᱲ ᱛᱟᱞᱟ ᱠᱟᱠᱚᱣᱟ